ᱟᱹᱞᱤᱧ ᱫᱚ ᱜᱨᱚᱡᱚᱢᱚᱱ ᱵᱮᱥᱨᱟ ᱦᱟᱸᱜ ᱟᱨ ᱟᱛᱳ ᱛᱟᱞᱤᱧ ᱠᱚᱸᱣ ᱡᱷᱚᱨᱤ ᱨᱮ ᱛᱚ ᱟᱹᱞᱤᱧ ᱜᱮᱥ ᱞᱤᱧ ᱮᱢ ᱟᱠᱟᱫᱟ ᱜᱮᱥ ᱮᱯᱞᱤᱠᱮᱥᱚᱱ ᱞᱤᱧ ᱮᱢ ᱟᱠᱟᱫ ᱛᱚ ᱜᱮᱥ ᱟᱹᱞᱤᱧ ᱢᱟ ᱪᱟᱵᱟ ᱟᱠᱟᱱ ᱛᱟᱹᱞᱤᱧᱟ ᱜᱮᱥ ᱞᱟᱹᱭ ᱛᱮᱯᱮ ᱯᱮ ᱯᱮᱨᱮᱡ ᱟᱠᱟᱫ ᱟ ᱪᱮ ᱵᱟᱝᱟ ᱜᱮᱥ ᱥᱤᱞᱤᱱᱰᱟᱨ ᱞᱚᱜᱚᱱ ᱫᱷᱟᱨᱟ ᱯᱮᱨᱮᱡ ᱠᱟᱛᱮ ᱟᱹᱜᱩᱭ ᱯᱮ ᱜᱮᱥ ᱵᱟᱝᱠᱷᱟᱱ ᱢᱟ ᱟᱹᱞᱤᱧᱟᱜ ᱫᱟᱠᱟ ᱩᱛᱩ ᱦᱚᱸ ᱵᱟᱝ ᱜᱮᱞᱤᱧ ᱵᱮᱱᱟᱣ ᱫᱟᱲᱮᱭᱟᱜ ᱠᱟᱱᱟ ᱤᱧ ᱢᱟ ᱥᱟᱦᱟᱱ ᱪᱩᱞᱦᱟᱹ ᱦᱚᱸ ᱵᱟᱹᱱᱩᱜ ᱟᱱᱟ ᱜᱮᱥ ᱨᱮᱱᱟᱝ ᱱᱚᱢᱵᱚᱨ ᱫᱚ ᱦᱩᱭᱩᱜ ᱠᱟᱱᱟ ᱢᱩᱪᱟᱹᱫ ᱨᱮ ᱢᱮᱱᱟᱜᱼᱟ ᱪᱟᱨ ᱪᱟᱨ ᱯᱟᱸᱪ ᱥᱩᱱ ᱛᱤᱱ ᱟᱨ ᱟᱫᱷᱟᱨ ᱱᱚᱢᱵᱚᱨ ᱛᱤᱧ ᱢᱮᱱᱟᱜᱼᱟ ᱢᱩᱪᱟᱹᱫ ᱨᱮ ᱢᱮᱱᱟᱜᱼᱟ ᱫᱩᱭ ᱫᱩᱭ ᱪᱟᱨ ᱪᱷᱚ ᱟᱴ ᱟᱫᱚ ᱚᱱᱟ ᱞᱚᱜᱚᱱ ᱫᱷᱟᱨᱟ ᱜᱮ ᱵᱮᱱᱟᱣ ᱟᱹᱧ ᱯᱮ ᱢᱟ ᱞᱚᱜᱚᱱ ᱫᱷᱟᱨᱟ ᱜᱮ ᱯᱮᱨᱮᱡ ᱟᱹᱧ ᱯᱮ ᱜᱮᱥ ᱜᱮᱥ ᱵᱟᱠᱷᱟᱱ ᱫᱚ ᱫᱟᱠᱟ ᱩᱛᱩ ᱜᱮ ᱵᱟᱹᱧ ᱵᱟᱹᱧ ᱵᱮᱱᱟᱣ ᱫᱟᱲᱮᱭᱟᱜ ᱠᱟᱱᱟ ᱟᱞᱮ